ᱡᱚᱦᱟᱨᱜᱮ ᱫᱚᱠᱟᱱ ᱵᱟ ᱵᱩ ᱤᱧ ᱡᱤᱞ ᱯᱤᱴᱷᱟᱹᱧ ᱚᱰᱟᱨ ᱞᱮᱫᱟ ᱛᱚᱵᱮ ᱤᱧ ᱚᱲᱟᱜ ᱨᱮ ᱵᱟ ᱱᱩᱜ ᱤᱧᱟ ᱡᱤᱞ ᱯᱤᱴᱷᱟᱹ ᱫᱚ ᱵᱟ ᱛᱤᱞ ᱠᱟᱜ ᱵᱟ ᱛᱤᱞ ᱠᱟ ᱛᱤᱧ ᱢᱮ ᱱᱚᱣᱟᱜᱮ ᱟᱢ ᱴᱷᱮᱡ ᱤᱧ ᱱᱮᱦᱚᱨᱚᱜ ᱠᱟᱱᱟ